ᱡᱤᱭᱟᱹᱞᱤ ᱡᱚᱢᱟᱜ ᱥᱟᱫᱷᱟᱨᱚᱱ ᱞᱮᱠᱟᱱ ᱫᱚ ᱡᱮᱢᱚᱱ ᱥᱤᱢ ᱠᱚᱫᱚ ᱪᱮᱫ ᱠᱚ ᱮᱢᱟᱣ ᱠᱚᱣᱟ ᱡᱮᱢᱚᱱ ᱥᱤᱢ ᱠᱚᱫᱚ ᱦᱚᱭᱛᱚ ᱪᱟᱣᱞᱮ ᱠᱚ ᱮᱢᱟᱣ ᱠᱚᱣᱟ ᱜᱩᱦᱩᱢ ᱵᱚ ᱮᱢᱟᱣ ᱠᱚᱣᱟ ᱠᱟᱹᱴᱤᱡ ᱩᱱᱠᱩ ᱠᱟᱹᱴᱤᱡ ᱥᱤᱢ ᱦᱚᱯᱚᱱ ᱠᱚ ᱡᱚᱫᱤ ᱩᱱᱠᱩ ᱡᱮᱢᱚᱱ ᱠᱷᱚᱫᱮ ᱪᱟᱣᱞᱮ ᱠᱚ ᱮᱢᱟᱣ ᱠᱚᱣᱟ ᱦᱮᱸ ᱟᱫᱚ ᱟᱨᱚ ᱠᱚ ᱦᱟᱨᱟᱧᱚᱜ ᱞᱮᱱ ᱠᱷᱟᱱ ᱫᱟᱠᱟ ᱠᱚᱦᱚᱵᱚᱱ ᱮᱢᱟᱣ ᱠᱚ ᱜᱮᱭᱟ ᱱᱚᱣᱟ ᱱᱚᱣᱟ ᱡᱮᱢᱚᱱ ᱥᱟᱫᱷᱟᱨᱚᱱᱚᱛᱚ ᱥᱤᱢ ᱟᱜ ᱡᱚᱢᱟᱜ ᱠᱟᱱᱟ ᱜᱮᱰᱮ ᱠᱚᱫᱚ ᱡᱮᱢᱚᱱ ᱦᱚᱭᱛᱚ ᱦᱮᱲᱮ ᱦᱮᱦᱮ ᱦᱮᱲᱮ ᱥᱟᱞᱟᱜ ᱫᱟᱠᱟᱠᱚ ᱦᱮᱸ ᱫᱟᱠᱟ ᱫᱟᱜ ᱢᱟᱹᱰᱤᱠᱚ ᱥᱤᱯᱤ ᱠᱟᱛᱮᱵᱚᱱ ᱮᱢᱟᱣ ᱠᱚᱣᱟ ᱚᱱᱟᱠᱚ ᱚᱱᱟᱠᱚᱜᱮ ᱡᱮᱢᱚᱱ ᱩᱱᱠᱩᱣᱟᱜ ᱥᱟᱫᱷᱟᱨᱚᱱ ᱡᱚᱢᱟᱜ ᱠᱟᱱᱟ ᱦᱮᱸ ᱟᱨ ᱡᱮᱢᱚᱱ ᱢᱮᱨᱚᱢ ᱠᱚᱫᱚ ᱡᱮᱢᱚᱱ ᱦᱚᱭᱛᱚ ᱫᱟᱨᱮ ᱥᱟᱠᱟᱢ ᱠᱚ ᱡᱮᱢᱚᱱ ᱢᱩᱱᱜᱟᱹ ᱢᱩᱱᱜᱟᱹ ᱟᱲᱟᱜ ᱠᱚ ᱡᱟᱹᱱᱩᱢ ᱯᱟᱞᱦᱟ ᱠᱚ ᱠᱟᱱᱴᱷᱟᱲ ᱠᱟᱱᱴᱷᱟᱲ ᱥᱟᱠᱟᱢᱠᱚ ᱚᱱᱟᱠᱚ ᱟᱹᱜᱩᱣ ᱟᱠᱚᱣᱟ ᱟᱨ ᱡᱮᱢᱚᱱ ᱟᱱᱛᱮ ᱡᱮᱢᱚᱱ ᱜᱷᱟᱥ ᱠᱚ ᱡᱮᱢᱚᱱ ᱩᱱᱠᱚ ᱫᱚᱠᱚ ᱟᱹᱛᱤᱧᱟ ᱚᱱᱟᱠᱚ ᱟᱨ ᱰᱟᱹᱝᱨᱤ ᱠᱚᱦᱚ ᱡᱮᱢᱚᱱ ᱰᱟᱹᱝᱨᱤ ᱠᱚᱣᱟᱜ ᱥᱟᱫᱷᱟᱨᱚᱱ ᱡᱤᱱᱤᱥ ᱡᱮᱢᱚᱱ ᱜᱷᱟᱥ ᱜᱷᱟᱥ ᱠᱟᱱᱟ ᱚᱱᱟ ᱟᱨᱚ ᱡᱚᱫᱤᱢ ᱤᱭᱟᱹ ᱠᱷᱟᱱ ᱫᱚ ᱪᱮᱫ ᱚᱱᱮ ᱵᱩᱥᱩᱵ ᱠᱚ ᱚᱱᱟ ᱠᱚᱠᱚ ᱮᱢᱟᱣ ᱠᱚᱣᱟ ᱛᱚ ᱜᱮᱫ ᱠᱟᱛᱮ ᱦᱮᱸ ᱜᱷᱟᱥ ᱵᱩᱥᱩᱵ ᱠᱚ ᱜᱷᱟᱥ ᱠᱚ ᱚᱱᱟᱠᱚ ᱚᱱᱟᱠᱚᱜᱮ ᱩᱱᱠᱩᱣᱟᱜ ᱫᱚ ᱥᱟᱫᱷᱟᱨᱚᱱ ᱡᱚᱢᱟᱜ ᱠᱚᱫᱚ ᱠᱟᱱᱟ ᱦᱮᱸ ᱠᱟᱰᱟ ᱠᱚᱦᱚᱸ ᱚᱱᱠᱟᱜᱮ ᱠᱟᱰᱟ ᱫᱚ ᱡᱮᱢᱚᱱ ᱰᱷᱮᱨ ᱟᱹᱛᱤᱧᱜᱮ ᱦᱩᱭᱩᱜᱼᱟ ᱩᱱᱠᱩᱫᱚ ᱟᱨ ᱡᱮᱢᱚᱱ ᱦᱚᱭᱛᱚ ᱩᱱᱤ ᱡᱚᱫᱤ ᱟᱨᱦᱚᱸ ᱡᱚᱫᱤ ᱮᱴᱟᱜ ᱠᱚᱢ ᱟᱹᱥᱩᱞ ᱠᱚᱣᱟ ᱡᱮᱢᱚᱱ ᱥᱮᱛᱟ ᱯᱩᱥᱤᱠᱚ ᱥᱮᱛᱟ ᱯᱩᱥᱤ ᱠᱚᱫᱚ ᱡᱮᱢᱚᱱ ᱥᱮᱛᱟ ᱯᱩᱥᱤᱫᱚ ᱪᱮᱫ ᱩᱱᱠᱩᱫᱚ ᱡᱟᱦᱟᱸ ᱜᱮᱠᱚ ᱠᱩᱥᱤᱣᱟᱜᱼᱟ ᱡᱚᱛᱚ ᱜᱮ ᱡᱮᱢᱚᱱ ᱠᱚ ᱵᱟᱰᱟᱭᱟ ᱡᱮ ᱦᱟᱠᱳ ᱠᱚ ᱦᱟᱠᱳ ᱠᱚ ᱛᱚᱣᱟ ᱠᱚ ᱫᱟᱠᱟ ᱠᱚ ᱚᱱᱟᱠᱚᱜᱮ ᱥᱮᱛᱟ ᱠᱚᱦᱚᱸ ᱥᱮᱛᱟ ᱦᱚᱸ ᱛᱮᱢᱱᱤ ᱟᱵᱳ ᱡᱮᱢᱚᱱ ᱡᱟᱦᱟᱱᱟᱜ ᱠᱚᱵᱚᱱ ᱡᱚᱢᱟ ᱩᱱᱠᱩᱦᱚᱸ ᱚᱱᱟᱠᱚ ᱜᱮᱵᱚᱱ ᱮᱢᱟᱣ ᱟᱠᱚᱣᱟ ᱥᱮᱛᱟ ᱠᱚᱫᱚ ᱟᱨᱦᱚᱸ ᱡᱚᱫᱤ ᱦᱚᱭᱛᱚ ᱢᱟᱱᱮ ᱚᱠᱚᱭᱫᱚ ᱦᱚᱭᱛᱚ ᱡᱮᱢᱚᱱ ᱥᱚᱠᱷ ᱛᱮᱠᱚ ᱞᱟᱹᱭ ᱟᱠᱚ ᱟᱹᱥᱩᱞ ᱠᱚᱣᱟ ᱦᱮᱸ ᱩᱱᱠᱩ ᱫᱚ ᱡᱮᱢᱚᱱ ᱪᱮᱫ ᱜᱷᱟᱥ ᱠᱚᱵᱚᱱ ᱮᱢᱟᱣ ᱠᱚᱣᱟ ᱡᱟᱦᱟᱱᱟᱜ ᱠᱚᱯᱤ ᱥᱟᱠᱟᱢ ᱠᱚ ᱦᱮᱸ ᱟᱨ ᱚᱱᱟᱠᱚ ᱚᱱᱟᱠᱚᱜᱮ ᱦᱩᱭᱩᱜ ᱠᱟᱱᱟ ᱟᱨᱚ ᱦᱚᱭᱛᱚ ᱚᱠᱚᱭᱫᱚ ᱫᱟᱠᱟᱠᱚ ᱦᱚᱸᱠᱚ ᱮᱢᱟᱣ ᱠᱚ ᱜᱮᱭᱟ ᱦᱮᱸ ᱱᱚᱣᱟ ᱜᱮ ᱩᱱᱠᱩᱫᱚ ᱦᱚᱭᱛᱚ ᱥᱟᱫᱷᱟᱨᱚᱱ ᱩᱱᱠᱩᱣᱟᱜ ᱡᱚᱢᱟᱜ ᱠᱚᱫᱚ ᱠᱟᱱᱟ ᱟᱨ ᱟᱫᱚ ᱪᱮᱫ ᱤᱧ ᱢᱮᱱᱟ ᱵᱤᱞᱤ ᱠᱚ ᱮᱢᱟᱱ ᱠᱚ ᱩᱱᱠᱩᱫᱚ ᱡᱮᱢᱚᱱ ᱟᱹᱛᱤᱧ ᱟᱠᱚ ᱚᱱᱟᱜᱮ ᱟᱨ ᱟᱨ ᱡᱮᱢᱚᱱ ᱥᱟᱣᱟᱨᱱᱟ ᱧᱟᱢ ᱞᱟᱹᱜᱤᱫ ᱛᱮᱫᱚ ᱡᱤᱭᱟᱹᱞᱤ ᱠᱚᱣᱟᱜ ᱡᱚᱢᱟᱜ ᱫᱚ ᱡᱮᱢᱚᱱ ᱦᱚᱭᱛᱚ ᱟᱨᱚ ᱱᱮᱛᱟᱨ ᱫᱚ ᱡᱮᱢᱚᱱ ᱵᱟᱡᱟᱨ ᱠᱚᱨᱮ ᱩᱰᱩᱝ ᱠᱟᱱᱟ ᱵᱷᱟᱹᱜᱤ ᱡᱚᱢᱟᱜ ᱠᱚ ᱦᱮᱸ ᱚᱱᱟᱠᱚᱫᱚ ᱡᱚᱢ ᱦᱚᱪᱚ ᱠᱚ ᱠᱷᱟᱱ ᱮᱠᱴᱩ ᱢᱟᱱᱮᱠᱚ ᱵᱷᱟᱹᱜᱤ ᱢᱚᱴᱟᱥᱚᱴᱟ ᱧᱚᱜᱚᱼᱟᱠᱚ ᱟᱨᱠᱤ ᱦᱮᱸ ᱚᱱᱟ ᱠᱚᱫᱚ ᱱᱮᱛᱟᱨ ᱫᱚ ᱡᱮᱢᱚᱱ ᱩᱰᱩᱝ ᱠᱟᱱᱟ ᱠᱮᱢᱤᱠᱮᱞ ᱢᱮᱥᱟᱣᱟᱜ ᱚᱱᱟᱠᱚ ᱚᱱᱟᱜᱮ ᱟᱨᱠᱤ